ᱱᱟᱦᱟᱜ ᱱᱤᱭᱟᱹ ᱡᱩᱜᱽ ᱨᱮ ᱥᱟᱱᱟᱢ ᱞᱮᱠᱟᱱᱟᱜ ᱠᱟᱹᱢᱤ ᱜᱮ ᱤᱱᱴᱟᱨᱱᱮᱴ ᱢᱟᱫᱷᱚᱢ ᱛᱮᱜᱮ ᱦᱩᱭᱩᱜ ᱠᱟᱱᱟ ᱡᱮᱞᱮᱠᱟ ᱳᱯᱷᱤᱥ ᱟᱫᱟᱞᱚᱛ ᱠᱚᱨᱮᱱᱟᱜ ᱠᱟᱹᱢᱤ ᱦᱚᱸ ᱚᱞᱚᱜ ᱯᱟᱲᱦᱟᱣ ᱥᱮᱫ ᱛᱮᱦᱚᱸ ᱟᱨ ᱵᱮᱝ ᱠᱚᱨᱮᱱᱟᱜ ᱠᱟᱹᱢᱤ ᱠᱚᱦᱚᱸ ᱥᱟᱱᱟᱢ ᱜᱮ ᱦᱤᱛᱚᱜ ᱫᱚ ᱱᱚᱣᱟ ᱤᱱᱴᱟᱨᱱᱮᱴ ᱪᱮᱛᱟᱱ ᱛᱮᱜᱮ ᱠᱟᱹᱢᱤ ᱠᱚ ᱦᱩᱭᱩᱜ ᱠᱟᱱᱟ ᱚᱞᱚᱜ ᱯᱟᱲᱦᱟᱜ ᱠᱷᱮᱛᱨᱮ ᱦᱚᱸ ᱱᱮᱛᱟᱨ ᱫᱚ ᱧᱮᱞᱚᱜ ᱠᱟᱱᱟ ᱡᱚᱛᱚ ᱜᱮ ᱤᱱᱴᱟᱨᱱᱮᱴ ᱢᱟᱫᱷᱚᱢ ᱛᱮᱜᱮ ᱟᱨ ᱵᱟᱭᱨᱮ ᱵᱟᱭᱨᱮ ᱮᱢᱟᱱ ᱛᱮᱢᱟᱱ ᱡᱟᱭᱜᱟᱨᱮ ᱪᱟᱞᱟᱣ ᱠᱟᱛᱮ ᱠᱤᱨᱤᱧ ᱟᱠᱷᱟᱨᱤᱧ ᱦᱚᱸ ᱡᱚᱛᱚ ᱱᱮᱴ ᱢᱟᱫᱷᱚᱢ ᱛᱮᱜᱮ ᱦᱩᱭᱩᱜ ᱠᱟᱱᱟ ᱟᱨ ᱠᱟ ᱣᱰᱤ ᱠᱚᱦᱚᱸ ᱮᱯᱮᱢ ᱪᱟᱯᱟᱞ ᱥᱮ ᱵᱮᱝ ᱠᱚᱨᱮᱱᱟᱜ ᱠᱟᱹᱢᱤ ᱦᱚᱨᱟᱦᱚᱸ ᱡᱚᱛᱚ ᱜᱮ ᱱᱮᱴ ᱵᱮᱝᱠᱤᱝ ᱢᱟᱫᱷᱚᱢ ᱛᱮᱜᱮ ᱦᱩᱭᱩᱜ ᱠᱟᱱᱟ ᱱᱟᱦᱟᱜ ᱱᱚᱣᱟ ᱡᱩᱜᱽ ᱨᱮ ᱱᱚᱜ ᱱᱚᱝᱠᱟᱱ ᱤᱱᱴᱟᱨᱱᱮᱴ ᱢᱟᱫᱷᱚᱢ ᱛᱮ ᱠᱟᱹᱢᱤ ᱦᱚᱨᱟ ᱠᱚᱦᱚᱸ ᱫᱚᱢᱮ ᱮᱠᱴᱟ ᱜᱮ ᱟᱹᱰᱤ ᱥᱚᱦᱚᱞᱮ ᱟᱠᱟᱱᱟᱥᱩᱨ ᱥᱟ ᱜᱤᱧ ᱵᱟᱝ ᱪᱟᱞᱟᱣ ᱠᱟᱛᱮ ᱨᱮᱦᱚᱸ ᱠᱟᱹᱢᱤ ᱫᱚ ᱚᱲᱟᱜ ᱨᱮ ᱫᱩᱲᱩᱵ ᱨᱮᱦᱚᱸ ᱠᱟᱹᱢᱤ ᱫᱚ ᱥᱩᱥᱟᱹᱨᱚᱜ ᱠᱟᱱᱟ ᱚᱱᱠᱟ ᱜᱮ ᱚᱞᱚᱜ ᱯᱟᱲᱦᱟᱣ ᱥᱮᱫ ᱛᱮᱦᱚᱸ ᱱᱟᱦᱟᱜ ᱫᱚ ᱡᱟᱦᱟᱸ ᱛᱤᱱᱟᱜ ᱠᱞᱟᱥ ᱠᱚᱦᱚᱸ ᱦᱩᱭᱩᱜ ᱠᱟᱱᱟ ᱡᱚᱛᱚ ᱤᱱᱴᱟᱨᱱᱮᱴ ᱢᱟᱫᱷᱚᱢ ᱛᱮᱜᱮ ᱳᱱᱞᱟᱭᱤᱱ ᱠᱞᱟᱥ ᱠᱚ ᱪᱟᱹᱞᱩ ᱟᱠᱟᱱᱟ ᱚᱱᱟ ᱛᱮ ᱟᱹᱰᱤ ᱜᱟᱱ ᱯᱟᱹᱴᱷᱩᱭᱟᱹ ᱵᱟᱹᱵᱩ ᱢᱟᱹᱭ ᱛᱟᱠᱚᱣᱟᱜ ᱦᱚᱸ ᱱᱚᱝᱠᱟᱱ ᱥᱩᱵᱤᱫᱟ ᱦᱩᱭᱟᱠᱟᱱᱟ ᱡᱮ ᱢᱤᱫᱴᱮᱱ ᱵᱟᱹᱵᱩ ᱢᱟᱹᱭᱟᱜ ᱡᱩᱫᱤ ᱵᱳᱭ ᱠᱚ ᱵᱟᱝ ᱛᱟᱦᱮᱱ ᱛᱟᱭᱟ ᱮᱱᱛᱮ ᱨᱮᱦᱚᱸ ᱢᱳᱵᱟᱭᱤᱞ ᱛᱮ ᱠᱷᱩᱞᱟᱹᱣ ᱠᱟᱛᱮ ᱨᱮᱦᱚᱸ ᱩᱱᱤ ᱫᱚ ᱢᱤᱫᱴᱮᱱ ᱞᱤᱝᱠ ᱦᱟᱛᱟᱣ ᱠᱟᱛᱮ ᱚᱸᱰᱮ ᱠᱷᱚᱱ ᱜᱮ ᱡᱚᱛᱚ ᱨᱚᱠᱚᱢ ᱯᱚᱥᱱᱚ ᱯᱚᱛᱨᱚ ᱵᱟ ᱩᱛᱛᱚᱨ ᱠᱚᱭ ᱧᱟᱢ ᱫᱟᱲᱮᱭᱟᱜᱼᱟ ᱚᱱᱟ ᱛᱮ ᱠᱟᱹᱢᱤ ᱦᱚᱨᱟ ᱚᱞᱚᱜ ᱯᱟᱲᱦᱟᱣ ᱥᱮᱫ ᱛᱮᱦᱚᱸ ᱟᱹᱰᱤ ᱴᱟᱜᱮ ᱥᱩᱵᱤᱫᱟ ᱫᱚ ᱦᱩᱭ ᱟᱠᱟᱱᱟ ᱢᱮᱱᱠᱷᱟᱱ ᱵᱮᱝᱠᱤᱝ ᱡᱤᱱᱤᱥ ᱴᱟᱜ ᱫᱚ ᱟᱹᱰᱤ ᱜᱮ ᱥᱚᱞᱦᱮᱭᱟ ᱥᱮ ᱟᱹᱰᱤ ᱵᱷᱟᱹᱜᱤᱭᱟ ᱚᱱᱟ ᱨᱮᱱᱟᱜ ᱦᱚᱸ ᱢᱤᱫᱴᱮᱱ ᱵᱟᱲᱟᱭ ᱛᱮᱱᱟᱜ ᱢᱮᱱᱟᱜᱼᱟ ᱱᱟᱦᱟᱜ ᱫᱚ ᱵᱮᱝᱠᱤᱝ ᱡᱩᱜᱽ ᱠᱟᱱᱟ ᱡᱚᱛᱚ ᱜᱮ ᱟᱹᱰᱤ ᱵᱟᱲᱟᱭ ᱫᱚ ᱟᱹᱰᱤ ᱞᱟᱹᱠ ᱠᱟᱱ ᱜᱮᱭᱟ ᱱᱚᱣᱟ ᱦᱚᱸ ᱚᱥᱩᱵᱤᱫᱟ ᱫᱚ ᱱᱚᱝᱠᱟ ᱢᱮᱱᱟᱜᱼᱟ ᱱᱚᱣᱟ ᱵᱟᱲᱟᱭ ᱠᱷᱚᱱ ᱱᱟᱯᱟᱭ ᱛᱮ ᱟᱹᱰᱤ ᱱᱟᱯᱟᱭᱟ ᱵᱷᱟᱹᱜᱤ ᱴᱷᱤᱠ ᱜᱮ ᱵᱟᱲᱟᱭ ᱡᱚᱝᱼᱚᱜ ᱡᱩᱭᱩᱜᱼᱟ ᱟᱨ ᱡᱮᱞᱮᱠᱟ ᱥᱩᱵᱤᱫᱟ ᱢᱮᱱᱟᱜᱼᱟ ᱚᱱᱠᱟᱜᱮ ᱚᱥᱩᱵᱤᱫᱟ ᱦᱚᱸ ᱢᱮᱱᱟᱜᱼᱟ ᱚᱱᱟ ᱫᱚ ᱡᱚᱛᱚ ᱳᱯᱷᱤᱥ ᱟᱫᱟᱞᱚᱛ ᱠᱟᱹᱢᱤ ᱠᱚ ᱦᱚᱸ ᱟᱹᱰᱤ ᱴᱷᱤᱠ ᱛᱮ ᱟᱹᱰᱤ ᱢᱚᱱ ᱢᱮᱡᱟᱡᱽ ᱨᱮᱭᱟᱲ ᱠᱟᱛᱮ ᱜᱮ ᱚᱱᱟ ᱠᱚ ᱠᱟᱹᱢᱤ ᱦᱚᱨᱟ ᱫᱚ ᱵᱷᱟᱹᱜᱤᱭᱟ ᱟᱨ ᱵᱟᱝᱠᱷᱟᱱ ᱫᱚ ᱚᱱᱟ ᱢᱤᱫᱴᱮᱱ ᱥᱟᱢᱟᱱᱚ ᱵᱷᱩᱞ ᱛᱮᱜᱮ ᱟᱹᱰᱤ ᱢᱟᱨᱟᱝ ᱢᱤᱫᱴᱮᱱ ᱵᱤᱯᱚᱫ ᱨᱮᱱᱟᱜ ᱟᱥᱚᱝᱠᱟ ᱦᱚᱸ ᱠᱟᱱᱟ ᱟᱨᱠᱤ ᱠᱤᱨᱤᱧ ᱟᱠᱷᱟᱨᱤᱧ ᱠᱷᱮᱛᱨᱮ ᱨᱮᱦᱚᱸ ᱡᱮᱢᱚᱱ ᱱᱤᱛᱚᱜ ᱫᱚ ᱡᱮᱢᱚᱱ ᱵᱮᱝᱠ ᱠᱚᱨᱮ ᱦᱚᱸ ᱴᱟᱠᱟ ᱯᱩᱭᱥᱟᱹ ᱮᱯᱮᱢ ᱪᱟᱯᱟᱞ ᱦᱚᱸ ᱡᱚᱛᱚ ᱵᱮᱝᱠᱤᱝ ᱢᱟᱫᱷᱚᱢ ᱛᱮᱜᱮ ᱦᱩᱭᱩᱜ ᱠᱟᱱᱟ ᱱᱮᱴᱵᱮᱝᱠᱤᱝ ᱢᱟᱫᱷᱚᱢ ᱛᱮᱜᱮ ᱚᱱᱟ ᱛᱮ ᱢᱤᱫ ᱡᱟᱭᱜᱟ ᱠᱷᱚᱱᱟᱜ ᱟᱨ ᱢᱤᱫ ᱡᱟᱭᱜᱟ ᱴᱟᱠᱟ ᱴᱨᱟᱱᱥᱯᱷᱟᱨ ᱠᱚᱦᱚᱸ ᱟᱹᱰᱤ ᱥᱚᱦᱚᱞᱮ ᱜᱮᱭᱟ ᱞᱟᱠᱷᱚ ᱴᱟᱠᱟ ᱦᱟᱹᱨᱤᱡ ᱦᱚᱸ ᱴᱨᱟᱱᱥᱯᱷᱟᱨ ᱫᱚ ᱠᱳᱱᱳ ᱚᱥᱩᱵᱤᱫᱟ ᱫᱚ ᱵᱟᱹᱱᱩᱜ ᱟᱱᱟ ᱢᱤᱫᱴᱮᱱ ᱮᱠᱟᱩᱱᱴ ᱠᱷᱚᱱᱟᱜ ᱟᱨ ᱢᱤᱫᱴᱮᱱ ᱮᱠᱟᱩᱱᱴ ᱨᱮ ᱴᱟᱠᱟ ᱴᱨᱟᱱᱥᱯᱷᱟᱨ ᱦᱚᱸ ᱱᱟᱦᱟᱜ ᱫᱚ ᱥᱚᱦᱚᱞᱮ ᱜᱮᱭᱟ ᱚᱱᱠᱟ ᱜᱮ ᱱᱟᱦᱟᱜ ᱡᱩᱜᱽ ᱨᱮ ᱦᱚᱜ ᱱᱚᱠᱟᱱ ᱵᱮᱝᱠᱤᱝ ᱠᱚ ᱦᱮᱡ ᱠᱟᱛᱮ ᱢᱟᱹᱢᱤ ᱡᱤᱭᱚᱱ ᱨᱮ ᱟᱹᱰᱤ ᱜᱟᱱᱜᱮ ᱥᱩᱵᱤᱫᱟ ᱦᱩᱭ ᱟᱠᱟᱱᱟ ᱢᱮᱱᱠᱷᱟᱱ ᱚᱱᱟ ᱦᱚᱸ ᱥᱩᱵᱤᱫᱟ ᱫᱚ ᱱᱮᱜ ᱮ ᱱᱤᱝᱠᱟ ᱥᱩᱵᱤᱫᱟ ᱫᱚ ᱡᱚᱛᱚ ᱜᱮ ᱴᱷᱤᱠ ᱜᱮᱭᱟ ᱟᱨ ᱱᱟᱯᱟᱭ ᱛᱮ ᱚᱱᱟ ᱥᱮᱪᱮᱫ ᱡᱚᱝ ᱦᱩᱭᱩᱜᱼᱟ ᱱᱚᱣᱟ ᱱᱟᱜ ᱯᱷᱮᱥᱮᱞᱤᱴᱤ ᱵᱟ ᱱᱚᱣᱟ ᱞᱟᱜᱟᱫ ᱠᱟᱹᱢᱤ ᱦᱚᱨᱟ ᱠᱚ ᱚᱠᱟ ᱞᱮᱠᱟ ᱟᱨ ᱱᱚᱣᱟ ᱠᱟᱹᱡ ᱪᱩᱞᱩᱝ ᱵᱷᱩᱞᱮᱱ ᱠᱷᱟᱱ ᱪᱮᱫ ᱪᱮᱫ ᱚᱥᱩᱵᱤᱫᱟ ᱦᱩᱭ ᱫᱟᱲᱮᱭᱟᱜᱼᱟ ᱱᱚᱣᱟ ᱦᱚᱸ ᱵᱚᱦᱚᱜ ᱨᱮᱫᱚ ᱫᱚᱦᱚ ᱫᱚ ᱮᱠᱟᱞ ᱞᱟᱹᱠ ᱜᱮ ᱠᱟᱱ ᱜᱮᱭᱟ ᱱᱚᱣᱟ ᱫᱚ ᱢᱟᱹᱱᱢᱤ ᱪᱮᱛᱟᱱ ᱨᱮᱜᱮ ᱢᱟᱹᱱᱢᱤ ᱱᱚᱝᱠᱟᱱ ᱤᱱᱴᱟᱨᱱᱮᱴ ᱵᱮᱝᱠᱤᱝ ᱠᱚ ᱠᱚ ᱵᱮᱱᱟᱣ ᱟᱠᱟ ᱩᱱᱠᱩ ᱜᱮᱠᱚ ᱫᱟᱲᱮᱭᱟᱜᱼᱟ ᱱᱚᱣᱟ ᱠᱚᱨᱮᱱᱟᱜ ᱵᱷᱟᱹᱜᱤ ᱟᱨ ᱵᱟᱹᱲᱤᱡ ᱨᱮᱱᱟᱜ ᱰᱟᱦᱟᱨ ᱫᱚ ᱚᱠᱟ ᱞᱮᱠᱟ ᱠᱟᱹᱢᱤ ᱞᱮᱠᱷᱟᱱ ᱫᱚ ᱱᱚᱣᱟ ᱫᱚ ᱵᱷᱟᱹᱜᱤᱜᱼᱟ ᱱᱚᱣᱟ ᱫᱚ ᱠᱟᱹᱢᱤ ᱞᱮᱠᱷᱟᱱ ᱫᱚ ᱱᱚᱣᱟ ᱫᱚ ᱟᱹᱰᱤ ᱢᱟᱨᱟᱝ ᱢᱤᱫᱴᱮᱱ ᱵᱟᱹᱲᱤᱡ ᱚᱨᱥᱚᱝ ᱮ ᱟᱹᱜᱩᱭᱟ ᱚᱱᱟ ᱫᱚ ᱢᱟᱹᱱᱢᱤ ᱴᱷᱮᱱ ᱜᱮ ᱯᱷᱮᱰ ᱠᱟᱱᱟ ᱛᱚᱵᱮ ᱤᱧᱟᱹᱜ ᱤᱧᱟᱹᱜ ᱢᱮᱱ ᱛᱮᱫᱚ ᱱᱚᱝᱠᱟᱱ ᱠᱟᱱᱟ ᱵᱮᱝᱠᱤᱝ ᱦᱚᱜᱼᱚ ᱱᱚᱣᱟ ᱱᱟᱦᱟᱜ ᱡᱩᱜᱽ ᱨᱮ ᱦᱮᱡ ᱠᱟᱛᱮ ᱢᱟᱹᱱᱢᱤᱭᱟᱜ ᱡᱤᱭᱚᱱ ᱨᱮ ᱟᱹᱰᱤ ᱜᱟᱱ ᱜᱮ ᱚᱜᱨᱚᱜᱚᱛᱤ ᱨᱮᱭᱟᱜ ᱰᱟᱦᱟᱨ ᱦᱚᱸᱭ ᱠᱷᱩᱞᱟᱹᱣ ᱟᱠᱟᱜᱼᱟ ᱥᱳᱨ ᱥᱟᱺᱜᱤᱧ ᱠᱷᱚᱱ ᱜᱮ ᱡᱚᱛᱚ ᱠᱤᱪᱷᱩ ᱮᱯᱮᱢ ᱪᱟᱯᱟᱞ ᱫᱚ ᱦᱩᱭᱩᱜ ᱠᱟᱱᱟ ᱚᱞᱚᱜ ᱯᱟᱲᱦᱟᱣ ᱦᱩᱭᱩᱜ ᱠᱟᱱᱟ ᱵᱮᱝᱠ ᱨᱮ ᱞᱮᱱ ᱫᱮᱱ ᱦᱩᱭᱩᱜ ᱠᱟᱱᱟ ᱱᱚᱣᱟ ᱫᱚ ᱟᱹᱰᱤ ᱢᱤᱫᱴᱮᱱ ᱟᱹᱰᱤ ᱱᱟᱯᱟᱭ ᱢᱤᱫᱴᱮᱱ ᱥᱤᱥᱴᱮᱢ ᱠᱟᱱᱟ ᱢᱮᱱᱛᱮ ᱱᱤᱧ ᱤᱧ ᱫᱩᱧ ᱢᱚᱱᱮᱭᱮᱜᱼᱟ ᱱᱚᱣᱟ ᱟᱱᱟᱴ ᱫᱚ ᱱᱚᱣᱟ ᱵᱮᱝᱠᱤᱝ ᱛᱟᱞᱟᱛᱮᱫᱚ ᱡᱚᱛᱚᱜᱮ ᱱᱟᱯᱟᱭ ᱜᱮᱭᱟ ᱢᱟᱹᱱᱢᱤ ᱡᱤᱭᱚᱱ ᱨᱮᱭᱟᱜ ᱠᱟᱹᱢᱤ ᱦᱚᱨᱟ ᱨᱮᱜᱮ ᱵᱮᱝᱠ ᱨᱮ ᱚᱞᱚᱜ ᱯᱟᱲᱦᱟᱣᱨᱮ ᱦᱟᱸᱰᱮ ᱱᱟᱰᱮ ᱪᱟᱞᱟᱣ ᱨᱮ ᱜᱚᱴᱟ ᱨᱮᱜᱮ ᱡᱚᱠᱷᱚᱱ ᱱᱚᱣᱟ ᱵᱮᱝᱠᱤᱝ ᱢᱟᱫᱷᱚᱢ ᱛᱮᱜᱮ ᱦᱩᱭᱩᱜ ᱠᱟᱱᱟ ᱱᱚᱭᱟ ᱫᱚ ᱟᱹᱰᱤ ᱱᱟᱦᱟᱜ ᱡᱩᱜᱽ ᱨᱮ ᱟᱹᱰᱤ ᱢᱟᱨᱟᱝ ᱴᱮᱠᱱᱳᱞᱚᱡᱤ ᱥᱮ ᱩᱱᱱᱚᱛᱚ ᱨᱮᱱᱟᱜ ᱢᱤᱫᱴᱮᱱ ᱰᱟᱦᱟᱨ ᱞᱮᱠᱟ ᱜᱮ ᱠᱟᱱᱟ ᱱᱚᱣᱟ ᱫᱚ ᱢᱟᱹᱱᱢᱤ ᱴᱷᱮᱱ ᱜᱮ ᱱᱚᱣᱟ ᱫᱚ ᱵᱷᱟᱹᱜᱤ ᱟᱨ ᱵᱟᱹᱲᱤᱡ ᱫᱚ ᱢᱟᱹᱱᱢᱤᱭᱟᱜ ᱵᱚᱦᱚᱜ ᱨᱮᱜᱮ ᱢᱮᱱᱟᱜᱼᱟ ᱩᱱᱠᱩ ᱠᱚ ᱢᱚᱱᱮ ᱞᱮᱠᱷᱟᱱ ᱜᱮ ᱱᱚᱣᱟ ᱫᱚᱠᱚ ᱵᱟᱹᱲᱤᱡᱟ ᱟᱨ ᱵᱷᱟᱹᱜᱤ ᱰᱟᱦᱟᱨ ᱛᱮᱠᱚ ᱢᱚᱱᱮᱭᱟ ᱛᱟᱦᱚᱢᱮ ᱱᱚᱣᱟ ᱫᱚ ᱵᱷᱟᱹᱜᱤ ᱜᱮᱭᱟ ᱤᱧ ᱠᱷᱮᱛᱨᱮ ᱫᱚ ᱱᱚᱣᱟ ᱫᱚ ᱵᱮᱝᱠᱤᱝ ᱡᱤᱱᱤᱥ ᱫᱚ ᱟᱹᱰᱤ ᱜᱮ ᱱᱟᱯᱟᱭᱟ

ᱤᱧᱟᱹᱜ ᱢᱚᱱᱮ ᱨᱮ ᱦᱤᱲᱤᱡ ᱫᱚ ᱵᱟᱹᱱᱩᱜᱼᱟ ᱱᱚᱣᱟ ᱤᱫᱤ ᱠᱟᱛᱮ ᱫᱚ ᱦᱮᱸ ᱢᱟᱹᱱᱢᱤᱭᱟᱜ ᱡᱟᱜᱮ ᱫᱟᱨᱟᱢ ᱢᱟᱱᱮ ᱢᱟᱹᱱᱢᱤ ᱠᱚ ᱡᱟᱜᱮᱫᱟᱨᱟᱢ ᱞᱮᱠᱷᱟᱱ ᱱᱚᱣᱟ ᱫᱚ ᱢᱤᱫᱴᱮᱱ ᱠᱷᱟᱨᱟᱯ ᱯᱳᱡᱤᱥᱮᱱ ᱨᱮ ᱥᱮᱱ ᱫᱟᱲᱮᱭᱟᱜᱼᱟ ᱚᱱᱟ ᱫᱚ ᱢᱟᱹᱱᱢᱤ ᱴᱷᱮᱱ ᱜᱮ ᱯᱷᱮᱰ ᱠᱟᱱᱟ ᱩᱱᱠᱩ ᱡᱩᱫᱤ ᱠᱚ ᱢᱚᱱᱮᱭᱟ ᱢᱟᱹᱱᱢᱤ ᱜᱮ ᱡᱩᱫᱤ ᱠᱚ ᱢᱚᱱᱮᱭᱟ ᱱᱤᱡᱮ ᱜᱮ ᱡᱩᱫᱤᱧ ᱢᱚᱱᱮᱭᱟ ᱡᱮ ᱠᱷᱟᱨᱟᱵ ᱵᱮᱵᱚᱦᱟᱨ ᱛᱮᱧ ᱵᱮᱵᱚᱦᱟᱨᱟ ᱛᱟᱦᱚᱞᱮ ᱠᱷᱟᱨᱟᱵ ᱵᱮᱵᱚᱦᱟᱨ ᱜᱮ ᱵᱮᱵᱚᱦᱟᱨᱚᱜᱼᱟ ᱟᱨ ᱡᱩᱫᱤ ᱢᱚᱱᱮᱭᱟ ᱵᱟᱝ ᱢᱤᱫᱴᱮᱱ ᱱᱚᱣᱟ ᱫᱚ ᱢᱤᱫᱴᱮᱱ ᱵᱷᱟᱹᱜᱤ ᱰᱟᱦᱟᱨᱛᱮᱧ ᱠᱟᱹᱢᱤᱭᱟ ᱱᱚᱭᱟ ᱮᱱᱛᱮ ᱠᱷᱟᱱ ᱫᱚ ᱵᱷᱟᱹᱜᱤ ᱰᱟᱦᱟᱨ ᱛᱮᱜᱮ ᱱᱚᱣᱟ ᱫᱚ ᱠᱟᱹᱢᱤ ᱜᱟᱱᱚᱜᱼᱟ ᱚᱱᱟ ᱪᱮᱲᱛᱟᱱ ᱨᱮ ᱤᱧᱟᱹᱝ ᱫᱚ ᱱᱚᱝᱠᱟᱱᱟᱜ ᱢᱤᱫᱴᱮᱱ ᱦᱤᱲᱤᱡ ᱫᱚ ᱵᱟᱹᱱᱩᱜᱼᱟ ᱡᱮ ᱱᱚᱣᱟ ᱠᱚ ᱥᱤᱥᱴᱮᱢ ᱠᱚᱫᱚ ᱵᱟᱹᱲᱤᱡ ᱜᱮᱭᱟ ᱢᱮᱱᱛᱮ ᱱᱚᱣᱟ ᱫᱚ ᱤᱧ ᱯᱚᱠᱠᱷᱮ ᱫᱚ ᱟᱹᱰᱤ ᱱᱟᱯᱟᱭ ᱥᱤᱥᱴᱮᱢ ᱠᱟᱱᱟ ᱢᱮᱱᱛᱤᱧ ᱢᱚᱱᱮᱭᱮᱜᱼᱟ